ᱤᱧᱫᱚ ᱦᱮᱰᱯᱷᱳᱱ ᱫᱚ ᱠᱷᱟᱨᱟᱯ ᱤᱧ ᱢᱚᱱᱮᱭᱟ ᱪᱮᱫᱟ ᱥᱮ ᱦᱮᱰᱯᱷᱳᱱ ᱡᱚᱫᱤᱢ ᱞᱟᱜᱟᱣ ᱠᱟᱜᱼᱟ ᱞᱩᱴᱩᱨ ᱨᱮ ᱛᱚᱵᱮ ᱫᱚ ᱤᱴᱟᱜ ᱦᱚᱲᱟᱜ ᱨᱚᱲ ᱠᱚ ᱵᱟᱢ ᱟᱸᱡᱚᱢ ᱫᱟᱲᱮᱭᱟᱜᱼᱟ ᱟᱨᱦᱚ ᱡᱩᱫᱤ ᱠᱚ ᱦᱚᱦᱚ ᱟᱢ ᱨᱮᱦᱚᱸ ᱵᱟᱢ ᱟᱸᱡᱚᱢᱼᱟ ᱞᱩᱛᱩᱨ ᱦᱚ ᱦᱟᱹᱥᱩᱼᱟ ᱚᱠᱟ ᱚᱠᱟ ᱥᱚᱢᱚᱭ ᱟᱹᱰᱤ ᱜᱷᱟᱹᱲᱤᱡ ᱮᱢ ᱞᱟᱜᱟᱣ ᱠᱟᱜ ᱠᱷᱟᱱ ᱵᱚᱦᱚᱜ ᱦᱚ ᱦᱟᱹᱥᱩ ᱜᱮᱭᱟ ᱟᱵᱟᱨ ᱡᱟᱦᱟᱸ ᱛᱮ ᱫᱟᱬᱟᱱ ᱠᱚᱢ ᱪᱟᱞᱟᱣ ᱞᱮᱱ ᱠᱷᱟᱡ ᱥᱟᱭᱠᱮᱞ ᱛᱮ ᱥᱮ ᱜᱟᱹᱰᱤ ᱛᱮ ᱚᱱᱟ ᱦᱮᱰᱯᱷᱳᱱ ᱠᱟᱨᱚᱱᱛᱮ ᱟᱢ ᱤᱴᱟᱜ ᱜᱟᱹᱰᱤ ᱠᱚ ᱨᱮᱱᱟ ᱦᱚᱨᱮᱱ ᱵᱟᱢ ᱟᱸᱡᱚᱢ ᱫᱟᱲᱮᱭᱟᱜᱼᱟ ᱥᱮ ᱟᱫᱚ ᱮᱠᱥᱤᱰᱮᱱᱴ ᱦᱚᱸ ᱦᱩᱭ ᱫᱟᱲᱮᱣ ᱟᱛᱟᱢᱟ ᱜᱤᱫᱽᱨᱟᱹ ᱠᱚ ᱯᱚᱠᱠᱷᱮ ᱦᱚ ᱵᱟᱝ ᱵᱷᱟᱜᱮᱣᱟ ᱪᱮᱫᱟ ᱥᱮ ᱟᱹᱰᱤ ᱛᱟᱲᱟᱛᱟᱹᱲᱤ ᱠᱚ ᱠᱟᱞᱟᱜᱼᱟ ᱦᱮᱰᱯᱷᱳᱱ ᱵᱮᱵᱚᱦᱟᱨ ᱠᱷᱟᱹᱛᱤᱨ ᱛᱮ ᱟᱨᱚ ᱦᱮ ᱦᱮᱰᱯᱷᱳᱱ ᱦᱚᱸ ᱵᱮᱥᱮ ᱫᱤᱱ ᱦᱚᱸ ᱵᱟᱝ ᱴᱤᱠᱟᱹ ᱠᱟᱱᱟ ᱱᱮᱛᱟᱨ ᱫᱚ ᱫᱟᱢ ᱢᱟ ᱟᱭᱢᱟ ᱵᱟᱨ ᱢᱟᱥ ᱛᱷᱮᱠᱮ ᱯᱮᱢᱟᱥ ᱜᱮ ᱪᱟᱞᱟᱜᱼᱟ ᱟᱨ ᱵᱟᱝ ᱪᱟᱞᱟ ᱠᱟᱱᱟ ᱟᱹᱰᱤ ᱩᱥᱟᱹᱨᱟ ᱠᱷᱟᱨᱟᱯ ᱜᱚᱫᱚᱜ ᱠᱟᱱᱟ